ᱯᱟᱹᱴᱷᱣᱟᱹ ᱠᱚ ᱤᱛᱩᱱ ᱟᱥᱲᱟ ᱠᱷᱚᱱ ᱯᱟᱲᱦᱟᱣ ᱠᱟᱛᱮᱫ ᱥᱮ ᱠᱚᱞᱮᱡᱽ ᱠᱚ ᱠᱚᱞᱮᱡᱽ ᱠᱷᱚᱱ ᱯᱟᱲᱦᱟᱣ ᱠᱟᱛᱮᱫ ᱠᱚᱞᱮᱡᱽ ᱨᱮ ᱯᱟᱥ ᱠᱟᱛᱮᱫ ᱛᱟᱨᱯᱚᱨ ᱯᱟᱹᱴᱷᱣᱟᱹ ᱠᱚ ᱪᱟᱞᱟᱜ ᱥᱟᱱᱟ ᱠᱚᱣᱟ ᱩᱱᱠᱩ ᱪᱟᱹᱠᱨᱤ ᱧᱟᱢ ᱞᱟᱹᱜᱤᱫ ᱥᱮ ᱩᱱᱠᱩ ᱯᱟᱲᱦᱟᱜ ᱥᱟᱱᱟ ᱠᱚᱣᱟ ᱟᱨᱚ ᱵᱷᱟᱹᱜᱤ ᱵᱷᱟᱹᱜᱤ ᱛᱚ ᱚᱱᱟ ᱠᱚ ᱪᱟᱞᱟᱜ ᱥᱟᱱᱟ ᱠᱚᱣᱟ ᱥᱮ ᱪᱟᱞᱟᱜ ᱥᱟᱱᱟ ᱜᱮᱭᱟ ᱚᱱᱟ ᱠᱚᱫᱚ ᱦᱩᱭᱩᱜ ᱠᱟᱱᱟ ᱠᱟᱹᱨᱤ ᱵᱟᱹᱱᱤᱡᱽ ᱥᱟᱬᱮᱥ

ᱤᱧᱡᱤᱱᱤᱭᱟᱨ ᱢᱮᱰᱤᱠᱮᱞ ᱵᱤ ᱮᱰ ᱮᱢ ᱮᱰ ᱱᱚᱣᱟ ᱠᱳᱨᱥ ᱠᱚᱨᱮ ᱪᱟᱞᱟᱜ ᱥᱟᱱᱟ ᱠᱚᱣᱟ ᱥᱮ ᱵᱷᱟᱜᱮᱼᱵᱷᱟᱜᱮ ᱯᱟᱲᱦᱟᱜ ᱥᱟᱱᱟ ᱠᱚᱣᱟ ᱥᱮ ᱪᱟᱞᱟᱜ ᱥᱟᱱᱟᱣᱟ ᱠᱚᱞᱮᱡᱽ ᱯᱟᱥ ᱠᱟᱛᱮᱫ ᱫᱚ ᱱᱚᱣᱟ ᱱᱚᱣᱟ ᱠᱚᱨᱮ ᱜᱮ ᱪᱟᱞᱟᱜ ᱥᱟᱱᱟᱼᱦᱟ ᱟᱹᱰᱤ ᱵᱮᱹᱥᱴ ᱠᱚᱞᱮᱡᱽ ᱛᱟᱯ ᱠᱟᱛᱮᱫ ᱥᱮ ᱯᱟᱲᱦᱟᱣ ᱠᱟᱛᱮᱫ ᱛᱟᱨᱯᱚᱨᱮ ᱚᱱᱛᱮ ᱫᱟᱲᱮᱭᱟᱜ ᱞᱮᱠᱷᱟᱱ ᱱᱤᱡᱮᱨᱟᱜ ᱥᱚᱯᱱᱚ ᱥᱮ ᱱᱤᱡᱮ ᱟᱢ ᱢᱚᱱᱮᱭᱟᱢ ᱤᱧᱤᱧ ᱱᱟᱨᱥᱤᱝᱤᱧ ᱠᱚᱨᱟᱣ ᱞᱮᱠᱷᱟᱱ ᱵᱷᱟᱜᱮᱜᱼᱟ ᱢᱮᱱᱠᱷᱟᱱ ᱮᱢ ᱱᱟᱨᱥᱤᱝ ᱠᱚᱨᱟᱣ ᱟᱹᱰᱤ ᱵᱮᱥᱤᱧ ᱠᱩᱥᱤᱭᱟᱜᱼᱟ ᱱᱟᱨᱥᱤᱝ ᱦᱳᱢ ᱟᱹᱰᱤ ᱵᱮᱥ ᱜᱮᱭᱟ ᱤᱧ ᱠᱩᱥᱤᱭᱟᱜᱼᱟ ᱤᱧᱡᱤᱱᱤᱭᱟᱨ ᱦᱚᱸ ᱵᱮᱥᱜᱮᱭᱟ ᱤᱧᱡᱤᱱᱤᱭᱟᱨ ᱦᱚᱧ ᱠᱩᱥᱤᱭᱟᱜ ᱜᱮᱭᱟ ᱱᱚᱣᱟ ᱠᱚ ᱠᱚᱨᱟᱣ ᱡᱟᱦᱟᱸᱭ ᱠᱚᱫᱚ ᱪᱟᱥᱵᱟᱥ ᱥᱮ ᱯᱟᱲᱦᱟᱜ ᱠᱚ ᱵᱟᱹᱜᱤᱭᱫᱟ ᱩᱱᱠᱩ ᱫᱚ ᱪᱟᱥᱵᱟᱥ ᱨᱮᱱᱟᱜ ᱠᱚ ᱧᱮᱞᱫᱟ ᱢᱟᱱᱮ ᱯᱟᱲᱦᱟᱣ ᱯᱟᱲᱦᱟᱣ ᱛᱮ ᱢᱟᱱᱮ ᱢᱤᱫᱴᱟᱹᱝ ᱦᱟᱱᱟ ᱱᱟᱣᱟ ᱨᱮ ᱪᱟᱞᱟᱜ ᱥᱟᱱᱟᱣᱟ ᱥᱮ ᱢᱚᱱᱮ ᱪᱟᱞᱟᱣᱚᱜᱼᱟ ᱦᱟᱱᱟ ᱱᱟᱣᱟ ᱠᱚᱨᱮ ᱦᱟᱱᱟᱧ ᱠᱚᱨᱟᱣᱟ ᱱᱟᱨᱥᱤᱝᱤᱧ ᱵᱤ ᱮᱰ ᱛᱟᱯᱚᱨᱮ ᱟᱭᱪᱟᱨᱥ ᱛᱟᱨᱯᱚᱨᱮ ᱱᱟᱨᱥᱤᱝ ᱠᱳᱨᱥ ᱢᱮᱰᱤᱠᱮᱞ ᱚᱱᱟ ᱠᱚᱨᱮ ᱪᱟᱞᱟᱜ ᱥᱟᱱᱟᱣᱟ